ᱤᱧ ᱫᱚ ᱵᱤᱸᱫᱩᱼᱪᱟᱸᱫᱟᱱ ᱠᱤᱛᱟᱹᱵ ᱚᱱᱞᱟᱭᱤᱱ ᱛᱮᱧ ᱢᱟᱜᱟᱣ ᱟᱠᱟᱫᱼᱟ ᱟᱨ ᱚᱱᱟ ᱠᱤᱛᱟᱹᱵ ᱨᱮ ᱚᱱᱠᱟᱱᱟᱜ ᱟᱹᱰᱤ ᱱᱟᱯᱟᱭ ᱥᱟᱹᱜᱟᱹᱭ ᱢᱮᱱᱟᱜᱼᱟ ᱡᱮ ᱩᱱᱠᱤᱱᱟᱜ ᱫᱩᱞᱟᱹᱲ ᱠᱟᱹᱦᱱᱤ ᱪᱮᱫ ᱞᱮᱠᱟᱛᱮ ᱵᱟᱝ ᱠᱚ ᱧᱟᱯᱟᱢ ᱦᱚᱪᱚ ᱟᱹᱠᱤᱱ ᱨᱮᱦᱚᱸ ᱩᱱ ᱠᱤᱱ ᱧᱟᱯᱟᱢᱚᱜᱼᱟ ᱚᱱᱟ ᱠᱚ ᱟᱹᱰᱤ ᱱᱟᱯᱟᱭ ᱥᱟᱺᱦᱤᱡ ᱚᱱᱟ ᱨᱮ ᱚᱞ ᱟᱠᱟᱱ ᱟᱨ ᱱᱚᱣᱟ ᱨᱮᱱᱤᱡ ᱚᱱᱚᱞᱤᱭᱟᱹ ᱫᱚ ᱯᱚᱱᱰᱤᱛ ᱨᱚᱜᱷᱩᱱᱟᱛᱷ ᱢᱩᱨᱢᱩᱭ ᱚᱞ ᱟᱠᱟᱫᱼᱟ ᱵᱤᱫᱩᱼᱪᱟᱸᱫᱟᱱ ᱠᱤᱛᱟᱹᱵ ᱯᱟᱲᱦᱟᱣ ᱠᱟᱛᱮᱫ ᱤᱧ ᱟᱹᱰᱤ ᱨᱟᱹᱥᱠᱟᱹ ᱜᱮᱧ ᱟᱹᱭᱠᱟᱹ ᱠᱮᱫᱼᱟ ᱟᱨ ᱫᱩᱠ ᱦᱚᱧ ᱟᱹᱭᱠᱟᱹᱣ ᱠᱮᱫᱼᱟ ᱪᱮᱫᱟᱜ ᱥᱮ ᱩᱱᱠᱤᱱ ᱟᱹᱠᱤᱱᱟᱜ ᱫᱩᱞᱟᱹᱲ ᱢᱮᱱᱟᱜ ᱨᱮᱦᱚᱸ ᱵᱟᱝ ᱠᱚ ᱧᱟᱯᱟᱢ ᱦᱚᱪᱚ ᱟᱹᱠᱤᱱᱟ ᱟᱨ ᱟᱹᱠᱤᱱ ᱫᱚ ᱟᱹᱠᱤᱱ ᱧᱟᱯᱟᱢ ᱞᱟᱹᱜᱤᱫ ᱚᱱᱠᱟᱱᱟᱜ ᱡᱟᱭᱜᱟ ᱠᱚ ᱠᱤᱱ ᱴᱷᱟᱹᱣᱠᱟᱹ ᱞᱮᱫᱼᱟ ᱡᱟᱦᱟᱸ ᱡᱮ ᱦᱚᱲ ᱠᱚᱦᱚᱸ ᱵᱟᱝ ᱠᱚ ᱥᱮᱱ ᱠᱮᱭᱟ ᱚᱱᱟ ᱞᱟᱹᱜᱤᱫ ᱟᱹᱰᱤ ᱱᱟᱯᱟᱭ ᱱᱟᱯᱟᱭᱟᱜ ᱥᱟᱹᱜᱟᱹᱭ ᱥᱮ ᱦᱚᱲ ᱫᱚ ᱵᱟᱵᱚᱱ ᱦᱤᱨᱠᱟᱹ ᱦᱩᱰᱤᱧ ᱜᱮ ᱨᱮᱦᱚᱸ ᱦᱩᱰᱤᱧ ᱥᱮ ᱨᱮᱸᱜᱮᱡ ᱜᱮ ᱨᱮᱦᱚᱸᱭ ᱥᱮ ᱱᱟᱪᱟᱨ ᱜᱮ ᱨᱮᱦᱚᱸᱭ ᱦᱚᱲ ᱫᱚᱭ ᱦᱚᱲ ᱠᱟᱱ ᱜᱮᱭᱟ ᱱᱚᱣᱟ ᱠᱚ ᱵᱟᱨᱮᱛᱮ ᱚᱱᱟ ᱵᱤᱫᱩᱼᱪᱟᱸᱫᱟᱱ ᱠᱤᱛᱟᱹᱵ ᱨᱮ ᱚᱞ ᱟᱠᱟᱱᱟ ᱚᱱᱟᱛᱮ ᱤᱧ ᱫᱚ ᱟᱹᱰᱤᱧ ᱠᱩᱥᱤᱭᱟᱜᱼᱟ ᱟᱨ ᱱᱚᱣᱟ ᱫᱚ ᱟᱹᱰᱤ ᱱᱟᱯᱟᱭ ᱱᱚᱣᱟᱢ ᱯᱟᱲᱦᱟᱣ ᱞᱮᱠᱷᱟᱱ ᱟᱵᱚ ᱨᱮᱱ ᱦᱩᱰᱤᱧ ᱱᱟᱪᱟᱨ ᱦᱚᱲ ᱥᱟᱜ ᱪᱮᱫ ᱞᱮᱠᱟᱢ ᱵᱮᱵᱷᱟᱨᱟ ᱚᱱᱟ ᱵᱟᱨᱮᱛᱮᱢ ᱵᱟᱰᱟᱭ ᱫᱟᱲᱮᱭᱟᱜᱼᱟ ᱟᱢ ᱚᱱᱟ ᱞᱟᱹᱜᱤᱫ ᱟᱹᱰᱤ ᱵᱮᱥ ᱜᱮᱭᱟ ᱟᱹᱰᱤ ᱱᱟᱯᱟᱭ ᱜᱮᱭᱟ